ᱯᱩᱨᱵᱚ ᱵᱚᱨᱫᱷᱚᱢᱟᱱ ᱦᱚᱱᱚᱛ ᱨᱮ ᱢᱩᱬᱩᱫ ᱡᱟᱹᱛᱤ ᱫᱚᱠᱚ ᱦᱩᱭᱩᱜ ᱠᱟᱱᱟ ᱵᱟᱝᱜᱟᱞ ᱟᱨ ᱦᱚᱸ ᱩᱱᱠᱩ ᱫᱚ ᱢᱤᱫ ᱥᱟᱝ ᱛᱮᱜᱮ ᱠᱚ ᱛᱟᱦᱮᱱᱟ ᱟᱨ ᱩᱯᱚᱡᱟᱹᱛᱤ ᱫᱚᱠᱚ ᱦᱩᱭᱩᱜ ᱠᱟᱱᱟ ᱵᱟᱝᱜᱟᱞ ᱨᱮᱱᱫᱚ ᱵᱟᱹᱠᱛᱤ ᱢᱩᱪᱤ ᱰᱚᱢ ᱟᱨᱚ ᱟᱭᱢᱟ ᱜᱮ ᱦᱚᱲ ᱨᱮᱱ ᱩᱯᱚᱡᱟᱹᱛᱤ ᱫᱚᱠᱚ ᱦᱩᱭᱩᱜ ᱠᱟᱱᱟ ᱠᱳᱰᱟ ᱟᱨᱚ ᱟᱭᱢᱟᱜᱮ ᱯᱟᱹᱨᱥᱤ ᱨᱮ ᱪᱮᱫ ᱵᱚᱫᱚᱞ ᱫᱚᱧ ᱧᱮᱞ ᱟᱠᱟᱫ ᱜᱮᱭᱟ ᱚᱱᱟ ᱫᱚ ᱦᱩᱭᱩᱜ ᱠᱟᱱᱟ ᱟᱵᱚ ᱡᱚᱠᱷᱚᱱ ᱡᱟᱦᱟᱸᱱᱟᱜ ᱠᱚᱨᱮᱫ ᱫᱤᱠᱩ ᱥᱚᱝᱜᱮ ᱵᱚᱱ ᱧᱟᱯᱟᱢᱟ ᱥᱮ ᱦᱚᱲ ᱥᱚᱝᱜᱮ ᱵᱚᱱ ᱧᱟᱯᱟᱢᱟ ᱫᱤᱠᱩ ᱛᱟᱞᱟᱨᱮ ᱛᱚᱠᱷᱚᱱ ᱫᱚ ᱫᱤᱠᱩ ᱛᱮᱜᱮ ᱵᱚᱱ ᱜᱟᱞᱢᱟᱨᱟᱣᱟ ᱫᱤᱠᱩ ᱛᱮ ᱜᱟᱞᱢᱟᱨᱟᱣ ᱜᱟᱞᱢᱟᱨᱟᱣ ᱛᱮ ᱟᱵᱚ ᱫᱚ ᱚᱱᱠᱟ ᱜᱮᱵᱚᱱ ᱦᱮᱣᱟᱭᱮᱱᱟ ᱚᱱᱟ ᱫᱚ ᱦᱚᱲ ᱨᱚᱲ ᱫᱚ ᱟᱢᱫᱟ ᱫᱚ ᱟᱫᱚ ᱵᱟᱢ ᱨᱚᱲ ᱮᱫᱟ ᱚᱱᱟᱜᱮ ᱢᱤᱫᱴᱤᱱ ᱯᱟᱹᱨᱥᱤ ᱵᱚᱫᱚᱞ ᱫᱚ ᱛᱟᱭᱚᱢ ᱛᱮ ᱵᱩᱡᱷᱟᱹᱣ ᱫᱟᱨᱟᱢ ᱞᱮᱠᱷᱟᱱ ᱟᱵᱟᱨ ᱚᱱᱟ ᱫᱚ ᱦᱚᱲᱛᱮ ᱦᱮᱡ ᱠᱟᱛᱮᱫ ᱦᱚᱲ ᱯᱟᱹᱨᱥᱤ ᱞᱮᱠᱟ ᱵᱮᱣᱦᱟᱨᱟᱢ